ᱦᱮᱸ ᱦᱚᱯᱚᱱᱵᱟ ᱞᱟᱹᱭᱮᱫ ᱛᱟᱦᱮᱱᱤᱧ ᱫᱟᱨᱟᱭᱠᱟᱱ ᱡᱟᱦᱟᱸ ᱯᱟᱴᱟᱵᱤᱸᱫᱟᱹ ᱯᱟᱛᱟ ᱚᱱᱟ ᱯᱟᱛᱟ ᱨᱮᱞᱮ ᱪᱟᱞᱟᱜ ᱞᱟᱹᱜᱤᱼᱟ ᱚᱱᱟ ᱛᱮ ᱟᱢᱟᱜ ᱜᱟᱹᱰᱤ ᱚᱱᱟ ᱜᱟᱹᱰᱤ ᱞᱮ ᱵᱷᱟᱲᱟᱭ ᱞᱟᱹᱜᱤᱫᱼᱟ ᱛᱚ ᱛᱤᱱᱟᱹᱜ ᱠᱟᱛᱮᱜ ᱠᱟᱹᱣᱰᱤᱢ ᱞᱟᱹᱭ ᱮᱫᱟ ᱡᱩᱫᱤᱢ ᱞᱟᱹᱭ ᱠᱮᱭᱟ ᱮᱱᱠᱷᱟᱱ ᱱᱟᱯᱟᱭ ᱠᱚᱜᱼᱟ ᱟᱞᱮ ᱚᱲᱟᱜ ᱨᱮᱫᱚ ᱡᱷᱚᱛᱚ ᱠᱚᱛᱮ ᱜᱮᱞ ᱦᱚᱲ ᱢᱮᱱᱟᱜ ᱞᱮᱭᱟ ᱟᱢᱟᱜ ᱜᱟᱹᱰᱤ ᱨᱮᱫᱚ ᱜᱮᱞ ᱦᱚᱲ ᱫᱚᱞᱮ ᱥᱟᱦᱚᱵᱚᱜ ᱜᱮᱭᱟ ᱯᱟᱞᱮᱱ ᱚᱱᱟᱛᱮ ᱟᱢᱟᱜ ᱜᱟᱹᱰᱤ ᱜᱮᱞᱮ ᱠᱩᱥᱤᱭᱟᱠᱟᱫ ᱛᱮ ᱟᱢᱟᱜ ᱜᱟᱹᱰᱤ ᱜᱮᱞᱮ ᱵᱷᱟᱲᱟᱭ ᱞᱟᱹᱜᱤᱫᱚᱜ ᱠᱟᱱᱟ ᱛᱤᱱᱟᱹᱜ ᱠᱟᱛᱮᱜ ᱠᱟᱹᱣᱰᱤᱢ ᱦᱟᱛᱟᱣᱟ ᱮᱱᱠᱷᱟᱱ ᱠᱟᱹᱴᱤᱡ ᱮᱢ ᱞᱟᱹᱭ ᱟᱞᱮᱭᱟ